ᱟᱵᱚ ᱜᱷᱟᱸᱨᱚᱡᱽ ᱛᱟᱞᱟᱨᱮ ᱡᱟᱦᱟᱸ ᱛᱤᱱᱟᱹᱜ ᱫᱚ ᱛᱤᱨᱞᱟᱹ ᱠᱚ ᱢᱮᱱᱟᱜ ᱠᱚᱣᱟ ᱱᱩᱠᱩ ᱛᱤᱨᱞᱟᱹ ᱠᱚᱫᱚ ᱵᱮᱨᱮᱫ ᱟᱠᱟᱱ ᱥᱮ ᱥᱮᱛᱟᱜ ᱟᱠᱟᱱ ᱠᱷᱚᱱᱜᱮ ᱩᱱᱠᱩ ᱫᱚ ᱟᱹᱰᱤ ᱠᱟᱡᱟᱠ ᱮᱴᱠᱮᱴᱚᱬᱮ ᱠᱷᱚᱱ ᱠᱚ ᱥᱟᱢᱟᱝ ᱫᱟᱯᱨᱟᱢᱚᱜᱼᱟ ᱡᱮᱢᱚᱱ ᱵᱮᱨᱮᱫ ᱮᱱᱠᱷᱟᱱ ᱜᱮ ᱟᱲᱟᱜ ᱫᱩᱣᱟᱹᱨ ᱡᱚᱜ ᱯᱷᱟᱨᱪᱟ ᱵᱟᱹᱴᱤ ᱞᱚᱴᱟ ᱜᱤᱛᱤᱞ ᱯᱷᱟᱨᱪᱟ ᱤᱱᱟᱹᱯᱚᱨᱮ ᱡᱚᱢ ᱧᱩ ᱛᱮᱭᱟᱨ ᱟᱨ ᱜᱤᱫᱽᱨᱟᱹ ᱠᱚ ᱤᱥᱠᱩᱞ ᱮᱢᱟᱱ ᱠᱚ ᱥᱟᱯᱲᱟᱣ ᱤᱱᱟᱹ ᱛᱟᱭᱚᱢ ᱠᱷᱟᱱᱜᱮ ᱟᱨᱦᱚᱸ ᱡᱟᱦᱟᱸᱵᱚᱱ ᱧᱮᱞᱟ ᱫᱤᱥᱚᱢ ᱞᱮᱠᱟᱛᱮ ᱩᱱᱠᱩ ᱟᱵᱚ ᱞᱟᱹᱜᱤᱫ ᱟᱹᱰᱤ ᱢᱟᱨᱟᱝ ᱮᱱᱮᱢᱜᱮ ᱢᱮᱱᱟᱜ ᱠᱚᱣᱟ ᱛᱮᱦᱮᱧ ᱡᱟᱦᱟᱸ ᱥᱚᱨᱠᱟᱨᱤ ᱨᱮᱠᱚ ᱪᱟᱹᱠᱨᱤ ᱠᱟᱱ ᱱᱩᱠᱨᱤ ᱠᱟᱱ ᱩᱱᱠᱩ ᱚᱲᱟᱜ ᱠᱚᱨᱮᱦᱚᱸ ᱛᱮᱦᱮᱧ ᱡᱩᱫᱤ ᱛᱤᱨᱞᱟᱹ ᱠᱚ ᱫᱟᱠᱟ ᱩᱛᱩ ᱤᱥᱤᱱ ᱵᱟᱥᱟᱝ ᱦᱚᱲ ᱦᱚᱸ ᱵᱟᱠᱚ ᱛᱟᱦᱮᱸ ᱠᱚᱜᱼᱟ ᱮᱱᱠᱷᱟᱱ ᱛᱮᱦᱮᱧ ᱥᱚᱨᱠᱟᱨᱤ ᱚᱯᱷᱤᱥ ᱨᱤᱱᱤᱡᱽ ᱢᱤᱫᱴᱟᱝ ᱠᱟᱹᱢᱤᱭᱟᱹ ᱦᱚᱸ ᱵᱟᱭ ᱥᱮᱱ ᱫᱟᱲᱮᱭᱟᱜ ᱠᱮᱭᱟ ᱟᱨ ᱩᱱᱤ ᱡᱩᱫᱤ ᱵᱟᱭ ᱥᱮᱱ ᱞᱮᱱᱠᱷᱟᱱ ᱥᱚᱨᱠᱟᱨᱟᱜ ᱠᱟᱹᱢᱤ ᱦᱩᱱᱟᱹᱝ ᱵᱟᱭ ᱦᱩᱭ ᱠᱚᱜᱼᱟ ᱚᱱᱠᱟᱛᱮ ᱵᱟᱰᱟᱭᱚᱜ ᱠᱟᱱᱟ ᱡᱮ ᱛᱤᱨᱞᱟᱹ ᱠᱚᱫᱚ ᱢᱤᱫᱴᱟᱹᱝ ᱥᱚᱨᱠᱟᱨ ᱪᱟᱞᱟᱣᱨᱮ ᱟᱹᱰᱤ ᱢᱟᱨᱟᱝ ᱮᱱᱮᱢ ᱜᱮ ᱛᱟᱠᱚ ᱢᱮᱱᱟᱜᱼᱟ